ᱤᱧᱟᱹᱜ ᱴᱚᱴᱷᱟᱨᱮ ᱚᱱᱠᱟ ᱥᱟᱪᱟᱨᱦᱮᱫ ᱫᱩᱨᱤᱵᱽ ᱫᱚ ᱦᱩᱭᱩᱜ ᱠᱟᱱᱟ ᱥᱟᱨᱡᱚᱢ ᱥᱟᱠᱟᱢ ᱚᱱᱟᱜᱮ ᱵᱮᱵᱽᱥᱟ ᱠᱟᱹᱢᱤ ᱨᱮ ᱞᱟᱜᱟᱜ ᱠᱟᱱᱟ ᱚᱱᱟ ᱛᱮᱫᱚ ᱯᱟᱛᱲᱟ ᱯᱷᱩᱲᱩᱜ ᱟᱭᱢᱟ ᱞᱮᱠᱟᱱ ᱫᱩᱨᱤᱵᱽ ᱠᱚ ᱵᱮᱱᱟᱜ ᱠᱟᱱᱟ